ᱦᱮᱞᱳ ᱦᱮᱸ ᱚᱠᱚᱭ ᱠᱟᱱᱟᱢ ᱟᱢ ᱫᱚ ᱦᱮᱞᱳ ᱦᱮᱸ ᱚᱸᱻ ᱤᱧ ᱢᱩᱜᱽᱞᱤ ᱢᱩᱨᱢᱩᱧ ᱢᱮᱱᱫᱟ ᱢᱮᱱᱫᱟᱹᱧ ᱟᱢᱟᱜ ᱫᱚᱠᱟᱱ ᱵᱚᱞᱮ ᱢᱮᱱᱟᱜᱼᱟ ᱫᱚᱠᱟᱱ ᱵᱟᱞᱟ ᱠᱟᱱᱟᱢ ᱚᱸᱻ ᱟᱫᱚ ᱟᱢᱟᱜ ᱫᱚᱠᱟᱱ ᱨᱮ ᱪᱮᱫ ᱠᱚ ᱧᱟᱢᱚᱜᱼᱟ

ᱚᱸᱻ ᱤᱧ ᱫᱚ ᱜᱤᱫᱽᱨᱟᱹ ᱜᱟᱹᱜᱤᱫ ᱠᱷᱟᱛᱟ ᱞᱟᱜᱟᱣ ᱟᱹᱧᱠᱤᱧᱟᱹ ᱟᱨ ᱠᱚᱞᱚᱢ ᱟᱫᱚ ᱚᱱᱟ ᱠᱷᱟᱛᱟ ᱫᱚ ᱪᱮᱫ ᱞᱮᱠᱟ ᱫᱟᱢ ᱪᱮᱫ ᱞᱮᱠᱟᱢ ᱫᱟᱢᱟᱜ ᱠᱟᱱᱟ ᱚᱸᱻ ᱟᱪᱷᱟ ᱮᱱᱦᱚᱸ ᱛᱤᱱᱟᱹᱜ ᱜᱟᱱ ᱯᱟᱭᱥᱟ ᱤᱫᱤ ᱛᱮ ᱦᱩᱭ ᱠᱚᱜᱼᱟ ᱚᱸᱻ ᱟᱪᱷᱟ ᱤᱧ ᱫᱚ ᱴᱷᱤᱠ ᱜᱮᱭᱟ ᱜᱟᱯᱟ ᱫᱚᱧ ᱵᱮᱥᱛᱚ ᱜᱮᱭᱟ ᱛᱟᱨᱯᱚᱨᱮᱨ ᱫᱤᱱ ᱦᱤᱞᱳᱜ ᱤᱧ ᱪᱟᱞᱟᱜᱼᱟ ᱚᱱᱠᱟ ᱱᱚᱭ ᱱᱚᱭ ᱵᱟᱡᱮ ᱠᱚᱨᱮ

ᱚᱸᱻ ᱟᱪᱷᱟ ᱟᱪᱷᱟ